ᱟᱞᱮ ᱤᱥᱤᱱ ᱚᱲᱟᱜ ᱨᱮᱱᱟᱜ ᱵᱤᱡᱽᱞᱤ ᱡᱚᱱᱛᱨᱚ ᱯᱟᱛᱤ ᱢᱮᱱᱛᱮ ᱫᱚ ᱥᱮ ᱠᱟᱨᱮᱱᱴ ᱨᱮᱱᱟᱜ ᱡᱟᱦᱟᱸ ᱵᱮᱵᱚᱦᱟᱨ ᱠᱚ ᱦᱩᱭᱩᱜ ᱠᱟᱱᱟ ᱚᱱᱟ ᱠᱚ ᱢᱩᱫᱽᱨᱮ ᱯᱳᱭᱞᱳᱛᱮ ᱞᱟᱹᱭ ᱜᱟᱱᱚᱜᱼᱟ ᱡᱮᱢᱚᱱ ᱡᱮᱢᱚᱱ ᱞᱟᱭᱤᱴ ᱥᱮ ᱵᱟᱛᱤ ᱡᱟᱦᱟᱸᱵᱚᱱ ᱢᱮᱛᱟᱜᱼᱟ ᱚᱱᱟᱪᱷᱟᱲᱟ ᱵᱟᱠᱷᱟᱱ ᱧᱩᱛᱨᱮ ᱤᱥᱤᱱ ᱫᱚ ᱥᱚᱢ ᱚᱥᱚᱢᱵᱷᱚᱵ ᱠᱟᱱᱜᱮᱭᱟ ᱥᱮ ᱥᱮ ᱵᱟᱝᱜᱟᱱᱚᱜᱼᱟ ᱢᱮᱱᱛᱮ ᱞᱟᱹᱭ ᱜᱟᱱᱚᱜᱼᱟ ᱟᱨᱻ ᱯᱷᱮᱱ ᱯᱟᱝᱠᱷᱟ ᱯᱟᱝᱠᱷᱟ ᱛᱟᱦᱮᱱ ᱫᱚ ᱮᱠᱟᱞ ᱞᱟᱹᱠᱛᱤ ᱠᱟᱱ ᱜᱮᱭᱟ ᱡᱮᱢᱚᱱ ᱵᱷᱤᱛᱤᱨ ᱨᱮᱱᱟᱜ ᱵᱷᱤᱛᱤᱨ ᱨᱮᱱᱟᱜ ᱫᱩᱦᱟᱹ ᱠᱚ ᱮᱸᱰᱮᱠᱷᱟᱱ ᱵᱟᱭᱨᱮ ᱥᱮᱫ ᱪᱟᱞᱟᱜᱼᱟ

ᱚᱱᱟᱪᱷᱟᱲᱟ ᱡᱮᱢᱚᱱ ᱢᱤᱠᱪᱟᱨ ᱢᱮᱥᱤᱱ ᱢᱮᱱᱟᱜ ᱟᱠᱟᱫᱟ ᱢᱤᱠᱪᱟᱨ ᱢᱮᱥᱤᱱ ᱨᱩᱴᱤ ᱢᱮᱠᱟᱨ ᱨᱩᱴᱤᱢᱮᱠᱟᱨ ᱦᱤᱴᱟᱨ ᱠᱚ ᱦᱮᱸᱥᱮ ᱡᱮᱢᱚᱱ ᱦᱤᱴᱟᱨ ᱨᱮᱱᱟᱜ ᱠᱟᱹᱢᱤ ᱫᱚ ᱦᱩᱭᱩᱜ ᱠᱟᱱᱟ ᱪᱟ ᱤᱥᱤᱱ ᱠᱚ ᱠᱤᱝᱵᱟ ᱫᱟᱜ ᱞᱚᱞᱚ ᱠᱚ ᱤᱱᱟᱹ ᱠᱚ ᱟᱹᱰᱤ ᱟᱞᱜᱟᱛᱮ ᱠᱟᱨᱮᱱ ᱛᱟᱞᱟᱛᱮ ᱜᱟᱱᱚᱜᱼᱟ ᱟᱨ ᱨᱩᱴᱤ ᱢᱮᱠᱟᱨ ᱛᱟᱞᱟᱛᱮᱵᱚᱱ ᱵᱩᱡᱽ ᱫᱟᱲᱮᱭᱟᱜ ᱠᱟᱱᱜᱮᱭᱟ ᱨᱩᱴᱤ ᱠᱚ ᱟᱹᱰᱤ ᱪᱷᱮᱴᱠᱟ ᱤᱥᱤᱱ ᱜᱟᱱᱚᱜᱼᱟ ᱟᱨ ᱢᱤᱠᱪᱟᱨ ᱢᱮᱥᱤᱱ ᱛᱮᱫᱚ ᱡᱟᱦᱟᱱᱟᱜ ᱜᱮ ᱢᱤᱚᱠᱪᱟᱨ ᱟᱹᱰᱤ ᱪᱮᱦᱚᱨᱟ ᱜᱟᱱᱚᱜᱼᱟ ᱤᱱᱟᱹ ᱠᱚᱜᱮ ᱢᱮᱱᱟᱜ ᱠᱟᱫᱟ ᱟᱨ ᱢᱟᱨᱮ ᱫᱤᱱ ᱥᱟᱛᱮ ᱡᱩᱫᱤ ᱛᱩᱞᱩᱡ ᱠᱟᱛᱮᱫ ᱵᱚᱱ ᱧᱮᱞ ᱠᱷᱟᱱ ᱢᱟᱨᱮ ᱫᱤᱱ ᱨᱮᱫᱚ ᱱᱚᱣᱟ ᱠᱚ ᱩᱱᱟᱹᱜ ᱰᱮᱵᱷᱞᱚᱯ ᱵᱟᱝ ᱛᱟᱦᱮᱸᱠᱟᱱ ᱛᱟᱦᱮᱸᱫ ᱥᱮᱫᱟᱭ ᱫᱚ ᱵᱟᱝᱢᱟ ᱦᱟᱯᱲᱟᱢ ᱠᱚᱫᱚ ᱚᱱᱟ ᱦᱟᱥᱟ ᱨᱮᱱᱟᱜ ᱪᱩᱞᱦᱟᱹᱨᱮ ᱥᱮ ᱠᱚᱭᱞᱟ ᱠᱚᱭᱞᱟᱫᱟᱨᱟᱭ ᱛᱮᱠᱚ ᱤᱥᱤᱱᱮᱫ ᱛᱟᱦᱮᱱᱟ

ᱡᱮᱢᱚᱱ ᱠᱚᱭᱞᱟ ᱠᱚᱫᱚ ᱟᱫᱚᱢ ᱠᱚᱫᱚᱠᱚ ᱠᱤᱨᱤᱧ ᱠᱟᱛᱮ ᱠᱚ ᱦᱟᱛᱟᱣᱟ ᱟᱫᱚᱢ ᱠᱚᱫᱚ ᱠᱚᱭᱞᱟ ᱠᱷᱟᱫᱟᱱ ᱠᱷᱚᱱᱟᱜ ᱛᱟᱲᱟᱣ ᱠᱟᱛᱮᱫ ᱮ ᱦᱤᱡᱩᱜᱼᱟ ᱟᱨ ᱱᱚᱣᱟ ᱪᱩᱞᱦᱟᱹ ᱛᱟᱞᱟᱛᱮᱫᱚ ᱡᱮᱢᱚᱱ ᱥᱟᱵ ᱠᱟᱜ ᱢᱮ ᱧᱟᱢᱟ ᱟᱨ ᱵᱤᱨ ᱵᱚᱱ ᱪᱟᱞᱟᱜᱼᱟ ᱵᱤᱨᱵ ᱪᱟᱞᱟᱣ ᱠᱟᱛᱮᱫ ᱠᱟᱴ ᱥᱟᱦᱟᱱ ᱠᱚᱵᱚᱱ ᱟᱹᱜᱩᱭᱟ ᱟᱹᱜᱩ ᱠᱟᱛᱮᱫ ᱢᱟᱜ ᱟᱹᱜᱩ ᱠᱟᱛᱮᱫ ᱯᱟᱲᱟᱜ ᱦᱩᱭᱩᱜᱼᱟ ᱯᱟᱲᱟᱜ ᱠᱟᱛᱮᱫ ᱨᱚᱦᱚᱲ ᱦᱩᱭᱩᱜᱼᱟ ᱨᱚᱦᱚᱲ ᱠᱟᱛᱮᱫ ᱥᱮᱭ ᱠᱷᱟᱹᱴᱟᱹᱞᱤ ᱛᱟᱦᱮᱸ ᱠᱟᱱᱟ ᱢᱮᱱᱠᱷᱟᱱ ᱚᱱᱮᱡᱮ ᱱᱟᱦᱟᱜ ᱡᱩᱜᱽᱨᱮ ᱥᱮ ᱡᱟᱦᱟᱸ ᱵᱤᱡᱽᱞᱤ ᱵᱟᱛᱤ ᱨᱮᱱᱟᱜ ᱥᱮ ᱠᱟᱨᱮᱱᱴ ᱨᱮᱱᱟᱜ ᱵᱮᱵᱚᱦᱟᱨ ᱠᱷᱟᱹᱛᱤᱨᱛᱮ ᱟᱹᱰᱤᱜᱮ ᱰᱮᱵᱷᱞᱚᱯ ᱦᱩᱭ ᱟᱠᱟᱱᱟ ᱥᱟᱶᱛᱮ ᱟᱹᱰᱤ ᱡᱟᱦᱟᱸ ᱵᱟᱲᱛᱤ ᱥᱩᱢᱟᱹᱭ ᱞᱟᱜᱟᱜ ᱠᱟᱱ ᱛᱟᱦᱮᱱᱟ ᱚᱱᱟ ᱠᱚᱦᱚᱸ ᱠᱚᱢ ᱥᱩᱢᱟᱹᱭᱛᱮ ᱡᱚᱛᱚ ᱠᱤᱪᱷᱩ ᱠᱚᱨᱟᱣ ᱜᱟᱱᱚᱜ ᱠᱟᱱᱟ ᱛᱚ ᱵᱤᱡᱽᱞᱤ ᱨᱮᱱᱟᱜ ᱡᱟᱦᱟᱸ ᱥᱩᱵᱤᱫᱷᱟ ᱛᱚᱵᱮ ᱚᱱᱟ ᱵᱤᱡᱽᱞᱤ ᱨᱮᱱᱟᱜ ᱠᱟᱨᱮᱱ ᱠᱟᱨᱮᱱ ᱵᱤᱞ ᱮᱢ ᱦᱩᱭᱩᱜ ᱛᱟᱵᱚᱱᱟ ᱤᱱᱟᱹᱜᱮ ᱡᱟ ᱠᱟᱹᱣᱰᱤ ᱞᱟᱜᱟᱣ ᱵᱚᱱᱟ ᱤᱱᱟᱹᱜᱮ ᱡᱟ ᱵᱟᱝᱠᱷᱟᱱ ᱫᱚ ᱡᱚᱛᱚᱜᱮ ᱥᱚᱞᱦᱮ ᱛᱮ ᱦᱩᱭᱩᱜ ᱠᱟᱱᱟ ᱚᱱᱟ ᱫᱟᱨᱟᱭᱛᱮ ᱚᱱᱟ ᱦᱚᱸ ᱞᱟᱹᱭ ᱜᱟᱱᱚᱜᱼᱟ